ᱤᱧ ᱤᱧᱟᱹᱜ ᱴᱚᱴᱷᱟ ᱥᱮᱫ ᱨᱮ ᱡᱟᱦᱟᱱ ᱜᱟᱛᱟᱠ ᱵᱷᱤᱛᱤᱨ ᱨᱮ ᱞᱟᱹᱲᱦᱟᱹᱭ ᱫᱚ ᱚᱱᱠᱟ ᱵᱟᱝ ᱦᱩᱭ ᱟᱠᱟᱱᱟ ᱤᱧ ᱦᱚᱸ ᱵᱟᱹᱧ ᱧᱮᱞ ᱟᱠᱟᱫᱼᱟ ᱟᱨ ᱵᱟᱲᱟᱭ ᱦᱚᱸ ᱚᱱᱠᱟᱱ ᱱᱟᱜᱟᱢ ᱫᱚ ᱱᱚᱣᱟ ᱴᱚᱴᱷᱟ ᱨᱮᱫᱚ ᱜᱟᱛᱟᱠ ᱵᱷᱤᱛᱤᱨ ᱨᱮ ᱞᱟᱹᱲᱦᱟᱹᱭ ᱫᱚ ᱵᱟᱝ ᱦᱩᱭᱟᱠᱟᱱ ᱞᱮᱠᱟᱜᱮ ᱢᱮᱱᱠᱷᱟᱱ ᱟᱭᱢᱟ ᱨᱟᱡᱽ ᱟᱹᱨᱤ ᱞᱮᱠᱟᱛᱮ ᱞᱟᱹᱲᱦᱟᱹᱭ ᱠᱚ ᱦᱩᱭ ᱟᱠᱟᱱ ᱜᱮᱭᱟ ᱢᱮᱱᱠᱷᱟᱱ ᱜᱟᱛᱟᱠ ᱞᱮᱠᱟ ᱛᱮᱫᱚ ᱵᱟᱝ ᱦᱩᱭ ᱟᱠᱟᱱᱟ ᱤᱧᱟᱹᱜ ᱚᱱᱠᱟᱱ ᱜᱟᱛᱟᱠ ᱢᱤᱫᱴᱟᱱ ᱵᱷᱤᱛᱤᱨ ᱨᱮ ᱡᱟᱦᱟᱸ ᱟᱹᱲᱤᱥ ᱦᱤᱨᱠᱟᱹ ᱢᱮᱱᱟᱜᱼᱟ ᱚᱱᱠᱟᱱᱟᱜ ᱜᱟᱛᱟᱠ ᱵᱷᱤᱛᱤᱨ ᱨᱮᱱᱟᱜ ᱟᱹᱲᱤᱥ ᱦᱤᱨᱠᱟᱹ ᱨᱮᱦᱚᱸ ᱯᱟᱲᱟᱣ ᱦᱩᱭ ᱟᱠᱟᱱ ᱜᱮᱭᱟ ᱟᱭᱢᱟ ᱜᱟᱛᱟᱠ ᱦᱚᱲ ᱥᱮ ᱞᱟᱛᱟᱨ ᱜᱟᱛᱟᱠ ᱠᱚ ᱢᱚᱱᱮ ᱵᱚᱱᱛᱮ ᱟᱹᱫᱤᱵᱟᱹᱥᱤ ᱠᱚ ᱥᱮ ᱥᱟᱱᱛᱟᱲ ᱠᱚ ᱢᱚᱱᱮ ᱠᱚᱛᱮ ᱚᱱᱟᱛᱮ ᱥᱟᱱᱛᱟᱲ ᱠᱚᱦᱚᱸ ᱥᱮ ᱟᱵᱚ ᱠᱚ ᱦᱤᱨᱠᱟᱹ ᱟᱹᱲᱤᱥ ᱫᱚ ᱥᱮᱫᱟᱭ ᱠᱷᱚᱱᱜᱮ ᱦᱮᱡ ᱟᱹᱜᱩ ᱟᱠᱟᱱᱟ ᱢᱮᱱᱠᱷᱟᱱ ᱤᱧ ᱦᱚᱸ ᱚᱱᱠᱟᱱ ᱢᱤᱫᱵᱟᱨ ᱨᱤᱧ ᱯᱟᱲᱟᱣ ᱟᱠᱟᱱᱟ ᱟᱹᱰᱤ ᱟᱱᱟᱴ ᱨᱮᱦᱚᱸ ᱯᱟᱲᱟᱣ ᱦᱩᱭ ᱟᱠᱟᱱᱟ ᱟᱹᱰᱤ ᱞᱟᱹᱲᱦᱟᱹᱭ ᱜᱟᱛᱟᱠ ᱱᱚᱣᱟ ᱫᱚ ᱟᱹᱰᱤ ᱵᱟᱹᱲᱡ ᱡᱤᱱᱤᱥ ᱠᱟᱱᱟ ᱥᱟᱶᱛᱟ ᱠᱷᱚᱱ ᱥᱟᱦᱟ ᱞᱟᱹᱠᱛᱤ ᱢᱮᱱᱟᱜ ᱟᱠᱟᱫᱟ ᱡᱮ ᱜᱟᱛᱟᱠ ᱵᱷᱤᱛᱤᱨ ᱨᱮ ᱦᱤᱨᱠᱟᱹ ᱟᱹᱲᱤᱥ ᱥᱮ ᱜᱟᱛᱟᱠ ᱵᱷᱮᱱᱮᱜᱟᱨ ᱜᱟᱛᱟᱠ ᱦᱩᱰᱤᱧ ᱦᱟᱯᱲᱟᱜ ᱥᱮ ᱩᱪᱩ ᱡᱟᱛ ᱱᱤᱪᱩ ᱡᱟᱛ ᱞᱮᱠᱟ ᱟᱞᱚ ᱛᱟᱦᱮᱱ ᱢᱟ ᱥᱟᱶᱛᱟ ᱨᱮ ᱢᱟᱹᱱᱢᱤ ᱥᱟᱶᱛᱟ ᱨᱮ ᱚᱱᱟᱜᱮ ᱟᱥ ᱛᱮᱭᱟᱜ ᱫᱚ